ᱤᱧ ᱨᱮᱱ ᱠᱟᱹᱴᱤᱡ ᱨᱮ ᱜᱟᱛᱮ ᱠᱚ ᱛᱟᱦᱮᱸ ᱠᱟᱱ ᱛᱤᱧᱟᱹ ᱢᱚᱬᱮ ᱜᱚᱴᱮᱱ ᱜᱚᱱᱮᱥ ᱢᱟᱱᱰᱤ ᱵᱟᱹᱵᱩᱞᱟᱞ ᱢᱩᱨᱢᱩ ᱨᱟᱢᱯᱚᱫᱚ ᱦᱮᱢᱵᱨᱚᱢ ᱠᱤᱥᱱᱚ ᱴᱩᱰᱩ ᱢᱚᱱᱥᱟᱨᱟᱢ ᱥᱚᱨᱮᱱ